ᱟᱞᱮ ᱴᱚᱴᱷᱟ ᱨᱮᱫᱚ ᱥᱚᱨᱦᱟᱭ ᱟᱨ ᱵᱟᱦᱟ ᱯᱚᱨᱚᱵᱽ ᱞᱮ ᱢᱟᱱᱟᱣᱟ ᱟᱫᱚ ᱥᱚᱨᱦᱟᱭ ᱫᱚ ᱢᱚᱬᱮ ᱢᱟᱦᱟ ᱟᱨ ᱵᱟᱦᱟ ᱫᱚ ᱯᱮ ᱢᱟᱦᱟ ᱯᱚᱨᱛᱷᱚᱢ ᱢᱟᱦᱟ ᱨᱮᱫᱚ ᱯᱚᱨᱛᱷᱚᱢ ᱫᱤᱱ ᱦᱤᱞᱳᱜ ᱫᱚ ᱜᱚᱴ ᱯᱩᱡᱟᱹᱜᱼᱟᱠᱚ ᱮᱱ ᱦᱤᱞᱳᱜ ᱫᱚ ᱴᱟᱺᱰᱤ ᱨᱮᱜᱮ ᱠᱚ ᱤᱥᱤᱱᱟ ᱦᱮᱸ ᱵᱟᱵᱟ ᱠᱚᱫᱚ ᱟᱨᱠᱚ ᱡᱚᱢᱟ ᱛᱟᱨᱯᱚᱨᱮ ᱛᱟᱨ ᱫᱚᱥᱟᱨ ᱫᱤᱱ ᱦᱤᱞᱳᱜ ᱚᱲᱟᱜ ᱠᱚ ᱜᱮᱡ ᱵᱟᱲᱟ ᱦᱩᱭᱩᱜᱼᱟ ᱜᱩᱨᱤᱡ ᱵᱟᱲᱟᱭ ᱦᱩᱭᱩᱜᱼᱟ ᱨᱟᱪᱟ ᱠᱚ ᱪᱷᱚᱸᱪ ᱪᱷᱚᱲᱟᱭ ᱞᱟᱜᱟᱜᱼᱟ ᱛᱟᱨᱯᱚᱨᱮ ᱮᱱ ᱦᱤᱞᱳᱜ ᱫᱚ ᱡᱤᱞ ᱦᱟᱹᱠᱩᱭᱟᱞᱮ ᱮᱱ ᱦᱤᱞᱳᱜ ᱫᱚ ᱥᱤᱢ ᱡᱤᱞ ᱥᱩᱠᱨᱤ ᱡᱤᱞ ᱡᱚᱛᱚ ᱜᱮᱞᱮ ᱟᱹᱜᱩ ᱵᱟᱲᱟᱭᱟᱞᱮ ᱟᱫᱚ ᱧᱤᱫᱟᱹ ᱫᱚ ᱫᱟᱠᱟ ᱤᱥᱤᱱ ᱠᱟᱛᱮ ᱫᱟᱠᱟ ᱤᱥᱤᱱ ᱥᱟᱹᱛ ᱮᱱᱟ ᱤᱧᱜᱮᱧ ᱤᱥᱤᱱ ᱵᱟᱲᱟᱭ ᱛᱟᱦᱮᱱ ᱛᱟᱞᱮᱭᱟ ᱛᱟᱨᱯᱚᱨᱮ ᱛᱟᱨᱯᱚᱨᱮ ᱤᱥᱤᱱ ᱠᱤᱫᱟᱹᱧ ᱫᱟᱠᱟ ᱞᱟᱦᱟ ᱛᱟᱯᱚᱨᱮ ᱩᱛᱩᱧ ᱜᱮᱫ ᱠᱮᱫᱟ ᱜᱮᱫ ᱠᱟᱛᱮ ᱜᱮᱫ ᱠᱮᱫᱟᱭ ᱛᱟᱨᱯᱚᱨᱮ ᱫᱚ ᱩᱛᱩᱧ ᱜᱮᱫ ᱠᱮᱫᱟ ᱠᱚᱲᱦᱟᱧ ᱪᱚᱸᱫᱟ ᱠᱮᱫᱟ ᱞᱚᱞᱚᱭᱮᱱᱟ ᱥᱩᱱᱩᱢᱤᱧ ᱫᱩᱞᱟᱫᱟ ᱛᱟᱨᱯᱚᱨᱮ ᱫᱚ ᱛᱟᱨᱯᱚᱨᱮ ᱫᱚ ᱡᱤᱞ ᱟᱨᱩᱯ ᱠᱤᱫᱤᱧ ᱟᱨ ᱠᱷᱟᱸᱡᱚ ᱠᱤᱫᱟᱹᱧ ᱠᱷᱟᱸᱡᱚ ᱠᱟᱛᱮ ᱥᱟᱥᱟᱝ ᱠᱚ ᱡᱤᱨᱟᱹᱠᱚᱧ ᱮᱢᱟᱫᱟ ᱮᱢ ᱠᱟᱛᱮ ᱦᱮᱸ ᱦᱮᱸ ᱦᱮᱰᱮᱡ ᱮᱱᱟ ᱵᱷᱟᱹᱡᱤ ᱟᱬᱜᱳ ᱠᱮᱫᱟᱞᱮ ᱟᱨ ᱯᱟᱛᱲᱟ ᱠᱚ ᱟᱨᱩᱯ ᱵᱟᱲᱟ ᱠᱟᱛᱮ ᱦᱚᱞᱚᱝ ᱠᱚ ᱩᱰᱩᱠ ᱠᱮᱫᱟᱭ ᱵᱟᱹᱦᱩ ᱟᱨ ᱯᱤᱴᱷᱟᱹ ᱠᱮᱫᱟᱞᱤᱧ ᱢᱟᱱᱮ ᱵᱟᱹᱦᱩ ᱯᱤᱴᱷᱟᱹ ᱠᱮᱫᱟᱭ ᱥᱚᱨᱦᱟᱭ ᱨᱮᱫᱚ ᱤᱧ ᱫᱚ ᱵᱟᱝᱤᱧ ᱯᱤᱴᱷᱟᱹ ᱟᱠᱟᱫ ᱛᱟᱦᱮᱱᱟ ᱩᱱᱤ ᱯᱤᱴᱷᱟᱹ ᱠᱟᱛᱮ ᱫᱚ ᱟᱫᱚ ᱯᱤᱴᱷᱟᱹ ᱠᱮᱫᱟᱭ ᱢᱚᱬᱮ ᱯᱟᱛᱲᱟ ᱞᱮ ᱯᱤᱴᱷᱟᱹ ᱠᱮᱫᱟ ᱟᱨ ᱚᱱᱟᱜᱮ ᱦᱟᱹᱴᱤᱧ ᱵᱟᱲᱟ ᱠᱮᱫᱟᱞᱮ ᱡᱚᱛᱚ ᱠᱚ ᱴᱷᱮᱱ ᱡᱚᱢ ᱠᱮᱫᱟᱞᱮ ᱫᱟᱠᱟ ᱠᱚ ᱥᱟᱹᱛ ᱵᱟᱲᱟᱭᱮᱱ ᱠᱷᱟᱡ ᱩᱛᱩ ᱥᱟᱹᱛ ᱵᱟᱲᱟᱭᱮᱱᱟ ᱫᱟᱠᱟ ᱠᱩᱧ ᱞᱩ ᱠᱮᱫᱟ ᱩᱛᱩ ᱠᱩᱧ ᱞᱩ ᱠᱮᱫᱟ ᱟᱨ ᱫᱟᱠᱟ ᱡᱚᱢ ᱦᱚᱦᱚᱣᱟᱫ ᱠᱚᱣᱟᱹᱧ ᱦᱚᱦᱚ ᱠᱟᱛᱮ ᱦᱚᱦᱚ ᱠᱟᱛᱮ ᱫᱟᱠᱟ ᱞᱮ ᱡᱚᱢ ᱠᱮᱫᱟ ᱡᱚᱢ ᱮᱢᱟᱫ ᱠᱚᱣᱟᱹᱧ ᱟᱨ ᱡᱚᱢ ᱠᱮᱫᱟ ᱠᱚ ᱩᱱᱠᱩ ᱠᱚ ᱥᱟᱹᱛ ᱮᱱᱟ ᱚᱱᱟ ᱯᱚᱨᱮ ᱫᱚ ᱤᱧ ᱫᱚᱥᱟᱨ ᱫᱤᱱ ᱦᱚᱸ ᱯᱤᱴᱷᱟᱹ ᱞᱮᱫᱟᱞᱤᱧ ᱵᱟᱹᱦᱩ ᱛᱟᱞᱤᱧ ᱥᱮᱛᱟᱜ ᱛᱟᱨᱯᱚᱨᱮ ᱩᱱᱠᱩ ᱢᱟᱱᱮ ᱢᱟᱢᱟ ᱛᱟᱠᱚ ᱮᱱ ᱦᱤᱞᱳᱜ ᱫᱚ ᱩᱱᱠᱩ ᱥᱮ ᱞᱟᱦᱟ ᱫᱤᱱ ᱦᱤᱞᱳᱜ ᱫᱚ ᱛᱟᱯᱚᱨ ᱠᱷᱩᱱᱴᱟᱹᱣ ᱦᱤᱞᱳᱜ ᱫᱚ ᱦᱤᱡᱩᱜᱼᱟᱠᱚ ᱢᱟᱢᱚ ᱛᱟᱠᱚ ᱦᱤᱡᱩᱜ ᱡᱟᱞᱟ ᱯᱤᱴᱷᱟᱹ ᱵᱟᱲᱟ ᱠᱮᱫᱟᱞᱤᱧ ᱟᱨ ᱢᱟᱢᱚ ᱛᱟᱠᱚ ᱦᱮᱡ ᱞᱮᱱᱟ ᱠᱚ ᱦᱮᱡ ᱠᱟᱛᱮ ᱩᱱᱠᱩ ᱦᱮᱡᱱᱟᱠᱚ ᱛᱤᱠᱤᱱ ᱛᱤᱠᱤᱱ ᱭᱩ ᱫᱚ ᱜᱩᱯᱤ ᱪᱟᱞᱟᱣ ᱞᱮᱱᱟᱭ ᱰᱟᱝᱨᱤ ᱟᱹᱜᱩ ᱠᱮᱫ ᱠᱚᱣᱟᱭ ᱢᱚᱬᱮ ᱢᱟᱦᱟ ᱥᱩᱱᱩᱢ ᱠᱚ ᱚᱡᱚᱜ ᱟᱠᱚᱣᱟᱭ ᱥᱮ ᱟᱫᱚ ᱥᱩᱱᱩᱢ ᱚᱠᱚᱜᱟᱫ ᱠᱚᱣᱟᱭ ᱟᱹᱜᱩ ᱠᱟᱛᱮ ᱫᱚ ᱛᱟᱨᱯᱚᱨᱮ ᱪᱟᱞᱟᱭ ᱱᱟᱞᱮ ᱛᱟᱨᱯᱚᱨᱮ ᱫᱚ ᱦᱮᱡᱱᱟᱞᱮ ᱧᱮᱞ ᱠᱟᱛᱮ ᱟᱨ ᱴᱷᱮᱸᱜᱟ ᱮᱱᱮᱡ ᱞᱮ ᱧᱮᱞ ᱛᱚᱨᱟ ᱠᱮᱫᱟ ᱫᱚᱥᱴᱟ ᱡᱚᱠᱷᱚᱱ ᱦᱮᱡᱱᱟᱞᱮ ᱦᱮᱡ ᱠᱟᱛᱮ ᱟᱨᱚ ᱞᱮ ᱥᱮᱱ ᱱᱟ ᱥᱟᱹᱲᱤ ᱠᱚ ᱦᱚᱨᱚᱜ ᱵᱟᱲᱟ ᱠᱟᱛᱮ ᱮᱱᱮᱡ ᱪᱟᱞᱟ ᱱᱟᱞᱮ ᱟᱨᱚ ᱧᱤᱫᱟᱹ ᱦᱮᱡᱱᱟᱞᱮ ᱦᱮᱡ ᱠᱟᱛᱮ ᱡᱟᱹᱯᱤᱫ ᱵᱟᱲᱟ ᱠᱮᱫᱟᱞᱤᱧ ᱟᱫᱚ ᱟᱨ ᱫᱚᱥᱟᱨ ᱫᱤᱱ ᱦᱤᱞᱳᱜ ᱫᱚ ᱡᱤᱞ ᱞᱮ ᱩᱛᱩᱭᱮᱫᱟ ᱥᱚᱵᱡᱤᱞᱮ ᱩᱛᱩ ᱠᱮᱫᱟ ᱡᱤᱞ ᱞᱮ ᱮᱱ ᱦᱤᱞᱳᱜ ᱫᱚ ᱥᱤᱢ ᱞᱮ ᱜᱚᱡ ᱠᱮᱫᱮᱭᱟ ᱥᱤᱢ ᱜᱚᱡ ᱠᱟᱛᱮ ᱜᱚᱡ ᱠᱮᱫᱮᱭᱟᱞᱮ ᱟᱨ ᱚᱱᱟ ᱛᱟᱨᱯᱚᱨᱮ ᱫᱚ ᱥᱤᱢ ᱜᱚᱡ ᱠᱟᱛᱮ ᱫᱟᱫᱟᱭ ᱜᱮᱫ ᱠᱮᱫᱮᱭᱟ ᱟᱨ ᱤᱧ ᱫᱚ ᱥᱚᱥᱚᱝ ᱠᱩᱧ ᱨᱤᱫ ᱵᱟᱲᱟ ᱠᱮᱫᱟ ᱛᱟᱯᱚᱨᱮ ᱠᱚᱲᱦᱟᱧ ᱪᱚᱸᱫᱟ ᱠᱮᱫᱟ ᱥᱩᱱᱩᱢ ᱫᱩᱞ ᱠᱮᱫᱟ ᱥᱩᱱᱩᱢᱤᱧ ᱞᱚᱞᱚᱭᱱᱟ ᱥᱩᱱᱩᱢ ᱫᱩᱞ ᱠᱟᱛᱮ ᱞᱚᱞᱚᱭᱱᱟ ᱟᱨ ᱯᱮᱸᱭᱟᱡᱽ ᱠᱚ ᱟᱫᱟ ᱠᱚ ᱨᱟᱹᱥᱩᱱ ᱠᱚ ᱠᱚᱴᱮᱡ ᱠᱟᱛᱮ ᱚᱱᱟ ᱫᱚ ᱵᱟᱡᱮ ᱦᱩᱭᱱᱟ ᱛᱟᱯᱚᱨᱮ ᱡᱤᱞ ᱵᱷᱟᱹᱡᱤ ᱠᱮᱫᱟᱞᱮ ᱦᱮᱸ ᱩᱛᱩ ᱥᱟᱹᱛ ᱠᱮᱫᱟᱞᱮ ᱩᱛᱩ ᱥᱟᱹᱛ ᱠᱟᱛᱮ ᱩᱛᱩ ᱥᱟᱹᱛ ᱠᱟᱛᱮ ᱫᱚ ᱦᱮᱸ ᱫᱟᱫᱟ ᱛᱟᱠᱚ ᱛᱮᱭᱟᱝ ᱛᱟᱠᱚ ᱨᱮᱭᱟᱲ ᱦᱮᱡ ᱱᱟᱠᱚ ᱡᱚᱢ ᱵᱟᱲᱟ ᱠᱮᱫᱟᱞᱮ ᱟᱨ ᱮᱱ ᱦᱤᱞᱳᱜ ᱫᱚ ᱟᱨᱚ ᱟᱲᱟᱜ ᱞᱮ ᱤᱛᱤ ᱞᱮᱫᱟ ᱠᱚᱯᱤ ᱞᱮ ᱵᱷᱟᱹᱡᱤ ᱞᱮᱫᱟ ᱠᱚᱯᱤ ᱟᱲᱟᱜ ᱦᱟᱴ ᱠᱷᱚᱱ ᱟᱹᱜᱩ ᱞᱮᱫᱟᱞᱮ ᱚᱱᱟ ᱟᱹᱜᱩ ᱠᱟᱛᱮ ᱦᱮᱸ ᱜᱮᱫ ᱵᱟᱲᱟ ᱠᱮᱫᱟᱞᱮ ᱟᱨᱩᱯ ᱠᱤᱫᱟᱹᱧ ᱟᱨ ᱵᱷᱟᱹᱡᱤ ᱠᱮᱫᱟᱞᱮ ᱵᱷᱟᱹᱡᱤ ᱠᱟᱛᱮ ᱦᱮᱸ ᱚᱱᱟ ᱠᱚᱯᱤ ᱵᱷᱟᱹᱡᱤ ᱚᱱᱟ ᱟᱲᱟᱜ ᱩᱛᱩ ᱠᱚ ᱥᱟᱞᱟᱜ ᱫᱟᱠᱟ ᱡᱚᱢ ᱦᱩᱭᱮᱱᱟ ᱛᱟᱨᱯᱚᱨᱮ ᱟᱫᱚ ᱟᱹᱭᱩᱵ ᱵᱮᱨ ᱥᱮᱱ ᱫᱚ ᱮᱱᱮᱡ ᱞᱮ ᱪᱟᱞᱟᱣᱱᱟ ᱮᱱᱮᱡ ᱪᱟᱞᱟᱣ ᱠᱟᱛᱮ ᱦᱮᱡᱱᱟᱞᱮ ᱮᱱᱮᱡ ᱪᱟᱞᱟᱣ ᱠᱟᱛᱮ ᱳᱭ ᱵᱟᱨᱚ ᱴᱟ ᱥᱮᱱ ᱦᱮᱡᱱᱟᱞᱮ ᱦᱮᱡ ᱠᱟᱛᱮ ᱦᱮᱡ ᱠᱟᱛᱮ ᱫᱚ ᱟᱨᱚ ᱡᱟᱹᱯᱤᱫ ᱵᱟᱲᱟ ᱠᱮᱫᱟᱞᱮ ᱟᱨᱚ ᱫᱚᱥᱟᱨ ᱫᱤᱱ ᱦᱤᱞᱳᱜ ᱫᱚ ᱤᱱᱟᱹ ᱦᱤᱞᱳᱜ ᱫᱚ ᱪᱟᱵᱟᱭ ᱱᱟᱛᱚ ᱥᱚᱨᱦᱟᱭ ᱫᱚ ᱤᱱᱟᱹ ᱦᱤᱞᱳᱜ ᱦᱚᱸ ᱮᱱᱮᱡ ᱠᱟᱱ ᱛᱟᱦᱮᱱ ᱜᱮᱭᱟ ᱠᱚ ᱤᱱᱟᱹ ᱦᱤᱞᱳᱜ ᱦᱚᱸ ᱮᱱᱮᱡ ᱞᱮ ᱪᱟᱞᱟᱣ ᱞᱮᱱᱟ ᱟᱨᱚ ᱞᱮ ᱦᱮᱡ ᱮᱱᱟ ᱦᱮᱡ ᱠᱟᱛᱮ ᱟᱨᱚ ᱮᱱ ᱦᱤᱞᱳᱜ ᱫᱚ ᱥᱚᱵᱡᱤ ᱞᱮ ᱩᱛᱩ ᱞᱮᱫᱟ ᱟᱹᱞᱩ ᱟᱨ ᱯᱷᱩᱞᱠᱩᱯᱤ ᱟᱹᱞᱩ ᱯᱷᱩᱞᱠᱩᱯᱤ ᱟᱹᱜᱩ ᱠᱮᱫᱟᱭ ᱜᱮᱫ ᱠᱤᱫᱟᱹᱧ ᱜᱮᱜ ᱠᱟᱛᱮ ᱟᱨᱩᱯ ᱠᱤᱫᱟᱹᱧ ᱟᱨᱩᱯ ᱠᱟᱛᱮ ᱟᱨᱚ ᱠᱚᱦᱲᱟᱧ ᱪᱚᱸᱫᱟ ᱠᱮᱫᱟ ᱞᱚᱞᱚᱭᱱᱟ ᱥᱩᱱᱩᱢ ᱫᱩᱞᱟᱫᱤᱧ ᱯᱮᱸᱭᱟᱡᱽ ᱯᱷᱚᱲᱟᱱ ᱠᱤᱫᱟᱹᱧ ᱟᱨ ᱠᱷᱟᱸᱡᱚ ᱠᱤᱫᱟᱹᱧ ᱟᱨ ᱥᱟᱥᱟᱝ ᱠᱩᱧ ᱮᱢᱟᱫᱟ ᱟᱨ ᱟᱬᱜᱳ ᱠᱮᱫᱟᱞᱮ ᱟᱬᱜᱳ ᱠᱟᱛᱮ ᱡᱚᱢ ᱵᱟᱲᱟ ᱦᱩᱭᱮᱱᱟ ᱟᱫᱚ ᱥᱮ ᱪᱟᱵᱟᱭ ᱱᱟ ᱥᱚᱨᱦᱟᱭ ᱠᱚᱫᱚ ᱟᱫᱚ ᱫᱟᱜ ᱢᱟᱹᱲᱤᱭ ᱠᱟᱫᱟᱞᱮ ᱛᱟᱯᱚᱨ ᱵᱟᱟ ᱯᱚᱨᱚᱵᱽ ᱦᱚᱞᱟ ᱢᱟᱫᱷᱮᱨ ᱛᱟᱯᱮᱱ ᱛᱟᱞᱮᱭᱟ ᱯᱚᱨᱛᱷᱚᱢ ᱫᱤᱱ ᱦᱤᱞᱳᱜ ᱫᱚ ᱵᱟᱦᱟ ᱯᱚᱨᱚᱵᱽ ᱫᱚ ᱡᱟᱦᱮᱨ ᱛᱷᱟᱱ ᱠᱚ ᱫᱟᱵ ᱵᱟᱲᱟ ᱠᱮᱫᱟ ᱡᱟᱦᱮᱨ ᱥᱟᱹᱲᱤᱢ ᱟᱨ ᱦᱤᱞᱳᱜ ᱫᱚ ᱤᱱᱟᱹᱜᱮ ᱛᱟᱨᱯᱚᱨ ᱫᱚᱥᱟᱨ ᱫᱤᱱ ᱦᱤᱞᱳᱜ ᱫᱚ ᱥᱩᱠᱨᱤ ᱠᱚ ᱜᱚᱡ ᱞᱮᱫᱮᱭᱟ ᱚᱠᱟ ᱥᱮᱱ ᱚᱱᱛᱮ ᱵᱟᱹᱥᱛᱤ ᱥᱮᱱ ᱛᱚᱠᱷᱚᱱ ᱤᱧ ᱫᱟᱫᱟ ᱡᱤᱞ ᱟᱹᱜᱩ ᱠᱮᱫᱟᱭ ᱡᱤᱞ ᱟᱹᱜᱩ ᱠᱟᱛᱮ ᱟᱹᱜᱩ ᱠᱟᱛᱮ ᱫᱚ ᱩᱛᱩ ᱠᱮᱫᱟᱞᱮ ᱵᱷᱟᱹᱡᱤ ᱠᱮᱫᱟᱞᱮ ᱯᱤᱴᱷᱟᱹ ᱠᱮᱫᱟᱞᱮ ᱯᱚᱨᱛᱷᱚᱢ ᱫᱚ ᱩᱛᱩᱭ ᱞᱟᱹᱜᱤᱫ ᱫᱚ ᱡᱤᱞ ᱜᱮᱫ ᱦᱩᱭᱱᱟ ᱛᱟᱯᱚᱨ ᱛᱟᱨᱯᱚᱨᱮ ᱫᱚ ᱟᱨᱩᱯ ᱠᱤᱫᱟᱹᱧ ᱠᱚᱲᱦᱟᱧ ᱪᱚᱸᱫᱟ ᱠᱮᱫᱟ ᱥᱟᱥᱟᱝ ᱢᱚᱥᱞᱟ ᱯᱮᱸᱭᱟᱡᱽ ᱨᱟᱹᱥᱩᱱ ᱟᱫᱟ ᱠᱚᱹᱧ ᱠᱚᱴᱮᱡ ᱟᱫᱟ ᱛᱟᱨᱯᱚᱨᱮ ᱚᱱᱟ ᱠᱚ ᱛᱟᱨᱯᱚᱨᱮᱧ ᱵᱷᱟᱹᱡᱤ ᱠᱮᱫᱟ ᱛᱟᱨᱯᱚᱨᱮ ᱫᱚ ᱠᱤᱫᱟᱹᱧ ᱟᱨ ᱯᱤᱴᱷᱟᱹ ᱠᱮᱫᱟᱭ ᱵᱟᱹᱦᱩ ᱤᱧ ᱫᱚ ᱮᱱ ᱦᱤᱞᱳᱜ ᱫᱚ ᱵᱟᱹᱧ ᱯᱤᱴᱷᱟᱹ ᱞᱮᱫᱟ ᱮᱨᱯᱚᱨ ᱯᱤᱴᱷᱟᱹ ᱠᱮᱫᱟᱭ ᱟᱨ ᱦᱮᱸ ᱦᱟᱹᱴᱤᱧᱟᱫ ᱞᱮᱭᱟᱭ ᱡᱚᱢ ᱵᱟᱲᱟ ᱠᱮᱫᱟᱞᱮ ᱟᱨ ᱤᱱᱦᱤᱞᱳᱜ ᱫᱚ ᱫᱟᱠᱟ ᱠᱚᱞᱮ ᱡᱚᱢ ᱠᱮᱫᱟ ᱟᱨ ᱡᱟᱹᱯᱤᱫ ᱵᱟᱲᱟ ᱠᱮᱫᱟᱞᱮ ᱡᱟᱹᱯᱤᱫ ᱵᱟᱲᱟ ᱠᱟᱛᱮ ᱫᱚ ᱛᱟᱨ ᱫᱚᱥᱟᱨ ᱫᱤᱱ ᱫᱚ ᱟᱠᱷᱲᱟ ᱨᱮ ᱮᱱᱮᱡ ᱠᱟᱱ ᱛᱟᱦᱮᱱᱟᱠᱚ ᱮᱱᱮᱡ ᱪᱟᱞᱟᱣ ᱱᱟᱞᱮ ᱦᱮᱡᱱᱟᱞᱮ ᱪᱟᱞᱟ ᱠᱟᱱᱟ ᱟᱨ ᱮᱱᱮᱡ ᱱᱟᱞᱮ ᱮᱢᱱᱤ ᱵᱚᱦᱩᱛ ᱜᱷᱟᱹᱲᱤᱡ ᱫᱚᱥᱴᱟ ᱛᱚᱠᱠᱚ ᱞᱮ ᱮᱱᱡᱱᱟ ᱟᱨ ᱞᱮ ᱦᱮᱡᱮᱱᱟ ᱦᱮᱡ ᱠᱟᱛᱮ ᱡᱟᱹᱯᱤᱫ ᱵᱟᱲᱟ ᱠᱮᱫᱟᱞᱮ ᱛᱟᱯᱚᱨᱮᱨ ᱫᱤᱱ ᱦᱤᱞᱳᱜ ᱫᱚ ᱦᱳᱞᱤᱭ ᱱᱟᱞᱮ ᱮᱱᱛᱮ ᱯᱚᱨᱮᱨ ᱫᱤᱱ ᱦᱤᱞᱳᱜ ᱫᱚ ᱦᱳᱞᱤ ᱵᱟᱲᱟᱭᱱᱟᱞᱮ ᱫᱚᱢᱮ ᱡᱟᱦᱟᱸ ᱦᱤᱞᱳᱜ ᱮᱱᱮᱡ ᱞᱮ ᱪᱟᱞᱟᱣ ᱞᱮᱱᱟ ᱮᱱ ᱦᱤᱞᱳᱜ ᱜᱮᱞᱮ ᱦᱳᱞᱤ ᱵᱟᱲᱟᱭ ᱱᱟᱞᱮ ᱫᱟᱜ ᱠᱚ ᱫᱩᱞ ᱵᱟᱲᱟ ᱡᱚᱝ ᱱᱟᱞᱮ ᱤᱱᱟᱹᱜ ᱜᱮ ᱟᱨ ᱟᱨ ᱵᱟᱝ ᱡᱮᱢᱚᱱ ᱛᱟᱯᱚᱨᱮ ᱦᱚᱞᱟ ᱢᱟᱫᱷᱮᱨ ᱦᱮᱸ ᱤᱧ ᱫᱚ ᱥᱟᱨᱟ ᱫᱤᱱ ᱜᱮ ᱫᱟᱠᱟ ᱩᱛᱩᱭ ᱦᱩᱭᱩᱜ ᱛᱤᱧᱟᱹ ᱫᱟᱠᱟ ᱩᱛᱩᱭ ᱦᱩᱭᱩᱜ ᱛᱤᱧ ᱜᱮᱭᱟ ᱵᱟᱨ ᱫᱷᱚᱢ ᱫᱚ ᱪᱩᱞᱦᱟᱹ ᱠᱩᱧ ᱪᱷᱚᱸᱪ ᱵᱟᱲᱟ ᱠᱮᱫ ᱜᱮ ᱫᱟᱜ ᱤᱧ ᱪᱚᱸᱫᱟ ᱠᱮᱫ ᱜᱮ ᱫᱟᱜ ᱟᱹᱜᱩᱧ ᱪᱟᱞᱟᱜᱼᱟ ᱢᱩᱰᱩᱞᱤᱧ ᱮᱢᱟᱫ ᱜᱮ ᱟᱨᱤᱧ ᱦᱮᱡ ᱮᱱᱜᱮᱧ ᱦᱮᱡ ᱠᱟᱛᱮ ᱦᱮᱡ ᱠᱟᱛᱮ ᱫᱚ ᱤᱱᱟᱹᱜ ᱛᱮ ᱫᱟᱜ ᱵᱟᱥᱟᱝ ᱦᱟᱛᱟᱲᱚᱜ ᱛᱤᱧᱟᱹ ᱛᱟᱞᱚᱦᱮ ᱪᱟᱹᱣᱞᱮᱧ ᱠᱷᱟᱸᱡᱚᱣᱟᱫ ᱜᱮ ᱤᱥᱤᱱᱮᱱ ᱜᱮ ᱟᱬᱜᱳ ᱠᱟᱫ ᱜᱮᱧ ᱟᱨ ᱟᱫᱚ ᱦᱮᱸ ᱚᱱᱟ ᱥᱟᱹᱛ ᱠᱟᱛᱮ ᱩᱛᱩᱧ ᱜᱮᱫ ᱠᱮᱫ ᱜᱮ ᱟᱹᱞᱩᱧ ᱱᱤᱢ ᱞᱮᱫᱟ ᱢᱤᱫ ᱫᱤᱱ ᱫᱚ ᱯᱚᱨᱛᱷᱚᱢ ᱜᱮᱫ ᱠᱤᱫᱤᱧ ᱛᱟᱯᱚᱨ ᱵᱟᱯᱷᱟᱣ ᱠᱤᱫᱟᱹᱧ ᱵᱟᱯᱷᱟᱣ ᱠᱤᱫᱟᱹᱧ ᱛᱟᱯᱚᱨᱮᱧ ᱟᱬᱜᱳ ᱠᱤᱫᱟᱹᱧ ᱟᱬᱜᱳ ᱠᱟᱛᱮ ᱟᱨᱚ ᱤᱭᱟᱹ ᱱᱤᱢ ᱛᱤᱭᱟᱹᱜ ᱤᱫᱤ ᱠᱤᱫᱟᱹᱧ ᱱᱤᱢᱤᱧ ᱱᱤᱢ ᱨᱚᱦᱚᱲ ᱞᱮᱫᱟ ᱞᱮ ᱟᱫᱚ ᱚᱱᱟ ᱜᱮ ᱜᱮᱡᱮᱨ ᱠᱤᱫᱟᱹᱧ ᱟᱨ ᱮᱢᱟ ᱟᱫᱤᱧ ᱥᱩᱱᱩᱢ ᱞᱟᱦᱟᱧ ᱫᱩᱞ ᱠᱮᱫᱟ ᱠᱚᱲᱦᱟ ᱨᱮ ᱛᱟᱨᱯᱚᱨ ᱱᱤᱢᱤᱧ ᱮᱢᱟ ᱟᱫᱟ ᱛᱟᱨᱯᱚᱨ ᱟᱞᱩᱧ ᱠᱷᱟᱸᱡᱚ ᱠᱮᱫᱟ ᱛᱟᱨᱯᱚᱨ ᱜᱷᱟᱱᱴᱟ ᱢᱤᱠᱥ ᱠᱤᱫᱟᱹᱧ ᱵᱩᱞᱩᱝ ᱮᱢᱟᱫᱟᱹᱧ ᱟᱨ ᱦᱩᱭ ᱮᱱᱟ ᱤᱱᱟᱹ ᱦᱤᱞᱳᱜ ᱚᱱᱟᱧ ᱩᱛᱩ ᱠᱮᱫᱟ ᱫᱚᱢᱮ ᱴᱮᱥᱴ ᱵᱩᱡᱷᱟᱹᱜ ᱠᱟᱱ ᱛᱟᱦᱮᱱ ᱦᱚᱞᱟ ᱫᱚ ᱠᱩᱞᱢᱤ ᱟᱲᱟᱜ ᱛᱮᱦᱮᱧ ᱫᱚ ᱛᱤᱠᱤ ᱵᱷᱟ ᱡᱤᱭ ᱠᱮᱫᱟᱞᱮ ᱵᱟᱹᱦᱩᱭ ᱥᱤᱫ ᱟᱹᱜᱩ ᱠᱮᱫᱟ ᱟᱫᱚ ᱤᱧ ᱫᱚᱧ ᱵᱷᱟᱹᱡᱤ ᱠᱤᱫᱤᱧ ᱟᱨ ᱱᱤᱛᱳᱜ ᱦᱚᱸ ᱟᱫᱚ ᱫᱟᱜ ᱢᱟᱹᱲᱤ ᱠᱮᱫᱟᱞᱮ ᱛᱮᱦᱮᱧ ᱫᱚ ᱟᱹᱞᱩ ᱵᱷᱟᱹᱡᱤᱭ ᱠᱟᱫᱟᱞᱮ ᱟᱨ ᱠᱩᱞᱢᱤ ᱟᱲᱟᱜ ᱵᱷᱟᱹᱡᱤᱭ ᱠᱟᱫᱟᱞᱮ ᱫᱚᱢᱮ ᱴᱮᱥᱴ ᱵᱩᱡᱷᱟᱹᱜ ᱠᱟᱱᱟ ᱛᱮᱦᱮᱧᱟᱜ ᱟᱹᱞᱩ ᱩᱛᱩ ᱪᱮᱫᱞᱮᱠᱟ ᱪᱚᱝᱤᱧ ᱩᱛᱩᱣᱟᱠᱟᱫ ᱛᱟᱨᱯᱚᱨᱮ ᱦᱮᱸ ᱛᱟᱯᱚᱨᱮ ᱛᱮᱦᱮᱧ ᱫᱚ ᱵᱟᱜᱽᱢᱩᱱᱰᱤ ᱪᱟᱞᱟᱜ ᱠᱟᱛᱷᱟ ᱵᱟᱜᱽᱢᱩᱱᱰᱤ ᱪᱟᱞᱟᱜ ᱞᱟᱹᱜᱤᱫ ᱛᱮ ᱪᱟᱬ ᱜᱮ ᱫᱟᱠᱟ ᱩᱛᱩᱧ ᱤᱥᱤᱱ ᱠᱟᱫᱟ ᱟᱨ ᱨᱮᱭᱟᱲᱚᱜ ᱪᱟᱞᱟᱭ ᱱᱤᱧ ᱦᱮᱡ ᱱᱤᱧ ᱦᱮᱡ ᱠᱟᱛᱮ ᱫᱟᱠᱟ ᱡᱚᱢ ᱠᱤᱫᱟᱹᱧ ᱫᱟᱠᱟ ᱡᱚᱢ ᱠᱟᱛᱮ ᱫᱚ ᱟᱫᱚ ᱵᱟᱜᱽᱢᱩᱱᱰᱤ ᱪᱟᱞᱟᱜ ᱞᱟᱹᱜᱤᱫ ᱤᱧ ᱟᱫᱚ ᱧᱮᱞ ᱫᱤᱧ ᱥᱟᱯᱲᱟᱭᱮᱱᱟ ᱚᱱᱟ ᱟᱫᱚ ᱪᱟᱞᱟᱜ ᱠᱟᱛᱷᱟ ᱚᱸᱰᱮᱱᱤᱡ ᱮᱡᱮᱱᱴᱤᱧ ᱯᱷᱳᱱᱟᱫᱮᱭᱟᱤᱧ ᱢᱤᱛᱟᱹᱧ ᱠᱟᱱᱟᱭ ᱟᱞᱚᱢ ᱦᱤᱡᱩᱜᱼᱟ ᱛᱚ ᱵᱟᱹᱧ ᱪᱟᱞᱟᱣ ᱞᱮᱱᱟ ᱟᱫᱚ ᱠᱷᱟᱡ ᱫᱚ ᱟᱫᱚ ᱵᱟᱵᱟ ᱛᱟᱞᱤᱧ ᱨᱩᱣᱟᱹᱲ ᱱᱟᱞᱤᱧ ᱵᱟᱵᱟ ᱞᱟᱹᱭᱫᱟᱭ ᱪᱮᱫ ᱮ ᱪᱤᱠᱟᱹᱭᱮᱫ ᱛᱟᱞᱮ ᱪᱚᱝ ᱢᱟᱛᱠᱚᱢ ᱦᱟᱞᱟᱝ ᱢᱟᱛᱠᱚᱢ ᱦᱟᱞᱟᱝ ᱪᱟᱞᱟᱭᱱᱟᱞᱤᱧ ᱦᱮᱡ ᱱᱟᱞᱤᱧ ᱦᱮᱡ ᱠᱟᱛᱮ ᱱᱩᱠᱩ ᱫᱤᱫᱤ ᱛᱟᱠᱚ ᱠᱚ ᱦᱮᱡ ᱦᱟᱛᱟᱲ ᱠᱟᱱᱟ ᱥᱟᱨᱮᱭ ᱯᱷᱳᱱ ᱠᱟᱫᱟ ᱟᱫᱚᱧ ᱦᱮᱡ ᱮᱱᱟ